ᱦᱮᱞᱳ ᱟᱢ ᱠᱤ ᱥᱟᱹᱜᱩᱱ ᱨᱮᱥᱴᱩᱨᱮᱱᱴ ᱠᱷᱚᱱᱮᱢ ᱞᱟᱹᱭ ᱮᱫᱼᱟ ᱤᱧ ᱫᱚ ᱨᱟᱡᱽᱱᱚᱜᱚᱨ ᱠᱷᱚᱱᱤᱧ ᱞᱟᱹᱭ ᱮᱫᱼᱟ ᱟᱨ ᱪᱮᱫ ᱡᱚᱢᱟ ᱠᱚ ᱧᱟᱢᱚᱜᱼᱟ ᱥᱟᱹᱜᱩᱱ ᱨᱥᱴᱩᱨᱮᱱᱴ ᱨᱮᱫᱚ ᱟᱨ ᱱᱚᱣᱟ ᱡᱚᱢᱟᱜ ᱠᱚ ᱧᱟᱢᱚᱜᱼᱟ ᱪᱟᱣᱢᱤᱱ ᱮᱜᱽᱨᱳᱞ ᱰᱷᱚᱥᱟ ᱤᱴᱞᱤ ᱟᱨ ᱱᱚᱣᱟ ᱠᱚᱫᱚ ᱛᱤᱱᱟᱹᱜ ᱫᱟᱢᱟ ᱟᱨ ᱛᱤᱱ ᱥᱚᱢᱚᱭ ᱨᱮ ᱧᱟᱢᱚᱜᱼᱟ ᱥᱮ ᱯᱮ ᱟᱹᱜᱩ ᱦᱚᱴᱚ ᱠᱟᱜᱼᱟ ᱥᱮ ᱠᱤ ᱪᱟᱞᱟᱜ ᱦᱩᱭᱩᱜᱼᱟ ᱟᱨ ᱱᱚᱣᱟ ᱠᱚᱫᱚ ᱛᱤᱱᱟᱹᱜ ᱫᱟᱢᱟ ᱡᱩᱫᱤ ᱯᱮ ᱟᱹᱜᱩ ᱦᱚᱴᱚ ᱠᱟᱜᱼᱟ ᱛᱳ ᱩᱱ ᱡᱚᱦᱚᱜ ᱜᱮ ᱯᱚᱭᱥᱟ ᱫᱚᱧ ᱮᱢᱟ ᱠᱚᱣᱟ ᱟᱨ ᱵᱟᱠᱷᱟᱱ ᱫᱚ ᱚᱸᱰᱮ ᱜᱮ ᱪᱟᱞᱟᱣ ᱠᱟᱛᱮᱫ ᱧᱟᱢᱚᱜᱼᱟ ᱛᱚ ᱩᱱ ᱡᱚᱠᱷᱚᱱ ᱜᱮ ᱯᱚᱭᱥᱟ ᱫᱚᱧ ᱮᱢ ᱟᱠᱟᱫᱼᱟ ᱟᱨ ᱛᱤᱱ ᱥᱚᱢᱚᱭ ᱨᱮ ᱪᱟᱞᱟᱜ ᱦᱩᱭᱩᱜᱼᱟ